ᱡᱟᱦᱟᱸ ᱠᱚᱨᱮ ᱵᱚᱞ ᱮᱱᱮᱡ ᱦᱩᱭᱩᱜᱼᱟ ᱚᱱᱟ ᱠᱚᱨᱮᱧ ᱪᱟᱞᱟᱜᱼᱟ ᱟᱨ ᱟᱹᱰᱤ ᱜᱟᱱ ᱠᱷᱮᱹᱞᱳᱸᱰ ᱢᱮᱱᱟᱜᱼᱟ ᱟᱹᱰᱤ ᱜᱟᱱ ᱠᱚ ᱟᱨ ᱡᱟᱦᱟᱸ ᱞᱮᱠᱟ ᱮᱱᱮᱡᱼᱥᱮᱨᱮᱧ ᱚᱱᱟ ᱠᱚᱨᱮᱧ ᱫᱟᱬᱟ ᱟᱠᱟᱫᱼᱟ ᱚᱱᱟ ᱠᱚᱨᱮᱦᱚᱧ ᱪᱟᱞᱟᱜᱼᱟ ᱟᱨᱤᱧ ᱫᱟᱬᱟᱱᱟ ᱟᱨ ᱵᱟᱝ ᱦᱩᱭᱩᱜ ᱠᱷᱟᱱ ᱫᱚ ᱟᱹᱰᱤ ᱟᱹᱲᱤᱥᱤᱧ ᱵᱩᱡᱷᱟᱹᱣᱟ ᱪᱮᱠᱟᱛᱮ ᱚᱱᱟ ᱠᱚᱧ ᱤᱧ ᱫᱤᱱ ᱦᱤᱞᱳᱜ ᱜᱮᱧ ᱠᱚᱨᱟᱣᱟ ᱚᱱᱟ ᱠᱷᱟᱹᱛᱤᱨ ᱛᱮ ᱵᱟᱝ ᱦᱩᱭᱩᱜ ᱠᱷᱟᱱ ᱤᱧ ᱫᱚᱢᱮ ᱜᱮ ᱟᱹᱲᱤᱥᱤᱧ ᱵᱩᱡᱷᱟᱹᱣᱟ ᱟᱫᱚ ᱚᱱᱟ ᱪᱮᱠᱟ ᱚᱱᱟ ᱠᱚᱫᱚᱧ ᱠᱚᱨᱟᱣ ᱜᱮᱭᱟ ᱟᱨ ᱚᱱᱟ ᱠᱚᱫᱚᱧ ᱠᱚᱨᱟᱣ ᱜᱮᱭᱟ